ᱵᱷᱟᱨᱚᱛ ᱨᱮ ᱥᱮ ᱯᱚᱱᱚᱛ ᱨᱮ ᱥᱮ ᱫᱤᱥᱚᱢ ᱨᱮ ᱱᱚᱝᱠᱟ ᱜᱮ ᱟᱭᱢᱟ ᱜᱟᱱ ᱢᱚᱱᱛᱨᱤ ᱠᱚ ᱠᱤᱪᱷᱩ ᱠᱚ ᱜᱮᱞᱟᱝ ᱠᱚ ᱵᱷᱟᱹᱜᱤ ᱵᱷᱟᱨᱚᱛ ᱨᱮᱠᱚ ᱛᱤᱸᱜᱩ ᱨᱟᱠᱟᱵ ᱟᱠᱟᱱᱟ ᱠᱤᱪᱷᱩ ᱱᱩᱠᱩ ᱠᱚᱣᱟᱜ ᱱᱩᱠᱨᱤ ᱠᱤᱪᱷᱩ ᱡᱩᱣᱟᱹᱱ ᱠᱚ ᱠᱚ ᱠᱟᱹᱢᱤ ᱥᱮ ᱪᱟᱹᱠᱨᱤ ᱠᱚ ᱮᱢᱟᱱᱣ ᱠᱟᱫ ᱠᱚᱣᱟ ᱱᱤᱝᱠᱟᱹ ᱠᱟᱛᱮᱫ ᱤᱭᱩᱴᱩᱵᱟᱨ ᱠᱚ ᱚᱱᱮᱠ ᱚᱱᱮᱠ ᱡᱟᱭᱜᱟ ᱨᱮᱠᱚ ᱯᱟᱥᱱᱟᱣ ᱠᱟᱫᱟ ᱥᱮᱠᱚ ᱥᱟᱜᱟᱲᱤᱭᱟᱹ ᱟᱠᱟᱫᱟ ᱠᱚᱢᱮᱰᱤᱭᱟᱱ ᱞᱮᱠᱟᱱ ᱵᱷᱟᱵᱽ ᱠᱟᱛᱮᱫ ᱵᱷᱟᱨᱚᱛ ᱥᱮ ᱥᱮ ᱵᱷᱟᱨᱚᱛ ᱥᱮ ᱯᱚᱱᱚᱛ ᱨᱮ ᱱᱚᱣᱟ ᱥᱤᱧᱚᱛ ᱫᱤᱥᱚᱢ ᱨᱮ ᱥᱤᱧᱚᱛ ᱫᱤᱥᱚᱢ ᱨᱮ ᱠᱚ ᱯᱟᱥᱱᱟᱣ ᱠᱟᱫᱟ ᱱᱤᱝᱠᱟᱹ ᱠᱚ ᱱᱤᱝᱠᱟᱹ ᱠᱟᱛᱮᱫ ᱡᱮ ᱡᱩᱣᱟᱹᱱ ᱠᱚ ᱱᱚᱣᱟ ᱟᱠᱚᱣᱟᱜ ᱱᱤᱡᱮ ᱡᱤᱭᱚᱱ ᱥᱮ ᱟᱠᱚᱣᱟᱜ ᱡᱟᱦᱟᱸ ᱠᱟᱹᱢᱤᱦᱚᱨᱟ ᱠᱤᱪᱷᱩ ᱯᱟᱸᱡᱟᱭ ᱞᱟᱹᱜᱤᱫ ᱛᱮ ᱠᱚ ᱠᱷᱚᱡᱚᱜᱼᱟ ᱱᱤᱝᱠᱟᱹ ᱠᱟᱛᱮᱫ ᱢᱟᱱᱮ ᱟᱠᱚᱣᱟᱜ ᱱᱤᱡᱮ ᱦᱚᱠ ᱟᱹᱭᱫᱟᱹᱨ ᱥᱮ ᱟᱹᱭᱫᱟᱹᱨ ᱦᱟᱛᱟᱣ ᱞᱟᱹᱜᱤᱫ ᱛᱮ ᱡᱩᱣᱟᱹᱱ ᱠᱚ ᱱᱤᱡᱮᱭᱟᱜ ᱱᱤᱡᱮ ᱞᱮᱠᱟ ᱠᱟᱛᱮᱫ ᱠᱚ ᱯᱟᱸᱡᱟ ᱥᱮ ᱞᱟᱹᱲᱦᱟᱹᱭ ᱠᱚ ᱜᱚᱴᱟᱭᱟ ᱱᱤᱝᱠᱟᱹ ᱠᱟᱛᱮᱫ